ᱢᱮᱱᱮᱫᱟᱹᱧ

ᱚ ᱟᱹᱛᱩ ᱟᱹᱛᱩ ᱫᱤᱥᱚᱢ ᱢᱟ ᱟᱵᱚ ᱟᱹᱛᱩ ᱫᱤᱥᱚᱢ ᱢᱟ ᱪᱮᱫ ᱚᱱᱠᱟ ᱠᱟᱹᱢᱤ ᱢᱟ ᱦᱩᱲᱩ ᱪᱟᱥ ᱜᱮ ᱛᱟᱵᱚᱱᱟ ᱪᱟᱥᱜᱮ ᱢᱮᱱᱟᱜ ᱛᱟᱵᱚᱱᱟ ᱱᱚᱛᱮᱢᱟ ᱚᱱᱟ ᱦᱩᱲᱩ ᱠᱚ ᱦᱩᱲᱩ ᱪᱟᱥᱜᱮ ᱟᱨ ᱡᱟᱦᱟᱱᱟᱜ ᱠᱟᱹᱢᱤ ᱠᱚᱢᱟ ᱚᱱᱟ ᱵᱟᱹᱱᱩᱜ ᱟᱱᱟ ᱚᱱᱠᱟᱢᱟ ᱦᱳᱭ ᱦᱚᱸ ᱦᱩᱲᱩ ᱠᱚᱛᱮᱜᱮ ᱡᱤᱵᱤᱱ ᱫᱚᱠᱚ ᱵᱟᱧᱪᱟᱣᱮᱫᱼᱟ ᱱᱚᱣᱟ ᱦᱩᱲᱩ ᱪᱟᱥ ᱛᱮᱜᱮ

ᱦᱳᱭ

ᱵᱟᱡᱟᱨ ᱠᱚ ᱪᱟᱞᱟᱣ ᱞᱮᱱᱠᱷᱟᱱ ᱫᱚ ᱠᱟᱹᱢᱤ ᱫᱚ ᱧᱟᱢᱚᱜ ᱠᱟᱱ ᱜᱮᱭᱟ ᱚᱟᱱ ᱢᱤᱥᱛᱨᱤ ᱠᱟᱹᱢᱤ ᱠᱚ ᱚᱱᱟ ᱚᱲᱟᱜ ᱵᱮᱱᱟᱣ ᱠᱚ ᱚᱱᱠᱟ ᱠᱟᱛᱮᱫ ᱡᱤᱵᱚᱱ ᱫᱚᱠᱚ ᱵᱟᱧᱪᱟᱣᱮᱫᱼᱟ ᱠᱚ ᱡᱤᱵᱚᱱ ᱨᱮᱫᱚ ᱚᱱᱟᱠᱷᱚᱱᱦᱚᱸ ᱟᱨᱡᱟᱣ ᱫᱚ ᱦᱩᱭᱩᱜ ᱠᱟᱱ ᱜᱮᱭᱟ ᱟᱨ ᱠᱟᱹᱨᱠᱷᱟᱱᱟ ᱠᱚ ᱯᱩᱭᱥᱟᱹ ᱠᱚᱠᱚ ᱟᱹᱜᱩᱭᱮᱫ ᱜᱮᱭᱟᱠᱚ ᱚᱱᱠᱟ ᱜᱮ ᱟᱹᱥᱩᱞᱚᱜ ᱠᱟᱱ ᱜᱮᱭᱟ ᱠᱚ ᱡᱤᱵᱚᱱ ᱵᱟᱧᱪᱟᱣ ᱠᱟᱱ ᱜᱮᱭᱟ ᱚᱱᱟ ᱠᱚᱛᱮ ᱦᱚᱸ ᱚ ᱦᱚᱸ ᱦᱳᱭ ᱵᱟᱡᱟᱨ ᱠᱟᱹᱢᱤ ᱠᱚᱫᱚ ᱚᱱᱮ ᱚᱱᱟ ᱠᱚᱜᱮ ᱠᱚ ᱦᱳᱭ ᱦᱳᱭ ᱚᱱᱟ ᱚᱱᱟ ᱠᱚᱜᱮ ᱵᱟᱡᱟᱨ ᱠᱚᱫᱚ ᱪᱟᱞᱟᱜ ᱠᱟᱱᱟ ᱟᱨ ᱟᱹᱛᱩ ᱫᱤᱥᱚᱢ ᱨᱮᱱ ᱛᱟᱦᱮᱱ ᱠᱷᱟᱱ ᱫᱚ ᱪᱟᱥ ᱠᱟᱹᱢᱤ ᱜᱮ ᱮ ᱦᱩᱲᱩ ᱪᱟᱥ ᱜᱮ ᱱᱚᱛᱮ ᱫᱚ ᱢᱮᱱᱟᱜᱼᱟ ᱡᱟᱦᱟᱱᱟᱜ ᱪᱟᱥ ᱠᱚᱫᱚ ᱵᱟᱹᱪᱩᱜ ᱟᱱᱟ ᱦᱳᱭ ᱟᱫᱚ ᱚᱱᱠᱟᱜᱮ ᱵᱟᱹᱫᱽ ᱵᱟᱹᱱᱩᱜ ᱦᱚᱲ ᱦᱚᱸ ᱚᱱᱠᱟ ᱠᱚ ᱟᱹᱥᱩᱞᱚᱜ ᱠᱟᱱ ᱜᱮᱭᱟᱠᱚ ᱡᱚᱢ ᱧᱩᱭᱮᱫ ᱜᱮᱭᱟᱠᱚ ᱚᱱᱟᱠᱚ ᱦᱳᱭ ᱚᱱ ᱚᱱᱟᱠᱚᱜᱮ ᱫᱤᱥᱚᱢ ᱨᱮᱱ ᱚᱠᱟ ᱠᱚ ᱦᱩᱲᱩ ᱠᱩᱲᱟᱹᱭ ᱛᱮᱜᱮ ᱱᱟᱦᱟᱞᱟ ᱞᱮᱠᱷᱟᱱ ᱫᱚ ᱟᱹᱥᱩᱞᱚᱜ ᱠᱟᱱᱜᱮᱭᱟ ᱡᱤᱵᱚᱱ ᱵᱟᱧᱪᱟᱣ ᱠᱟᱱᱜᱮᱭᱟ

ᱟᱫᱚ ᱵᱟᱡᱟᱨᱮᱢ ᱥᱮᱱ ᱞᱮᱱᱠᱷᱟᱱ ᱫᱚ ᱢᱟᱱᱮ ᱫᱤᱠᱩᱠᱚ ᱢᱮᱱᱟ ᱤᱭᱟᱹ ᱠᱟᱹᱢᱤ ᱜᱮ ᱚᱲᱟᱜ ᱵᱮᱱᱟᱣ ᱠᱚᱜᱮ ᱮᱢᱟᱱ ᱠᱟᱹᱢᱤ ᱠᱚ ᱡᱟᱦᱟᱱᱟᱜ ᱠᱚᱢ ᱵᱟᱲᱟᱭ ᱠᱷᱟᱱ ᱫᱚ ᱠᱟᱹᱢᱤ ᱫᱚ ᱚᱸᱰᱮ ᱦᱚᱸ ᱧᱟᱢᱚᱜ ᱜᱮᱭᱟ ᱵᱟᱧᱪᱟᱣᱜ ᱜᱮᱭᱟᱢ ᱚᱸᱰᱮ ᱦᱚᱸ ᱡᱤᱵᱚᱱ ᱫᱚ ᱦᱳᱭ

ᱦᱳᱭ ᱦᱳᱭ ᱚᱱ ᱚᱱᱟ ᱠᱚᱜᱮ ᱚᱠᱟ ᱨᱮᱱᱟᱝ ᱚ ᱚᱠᱟ ᱚᱠᱟᱨᱮᱱᱟᱝ ᱵᱟᱹᱲᱤᱡ ᱵᱮᱥᱟᱜᱼᱟ ᱵᱟᱹᱲᱤᱡᱟᱜ ᱪᱮᱫ ᱚᱠᱟᱨᱮᱱᱟᱜ ᱵᱤᱱ ᱠᱩᱞᱤᱧᱟ ᱵᱟᱡᱟᱨ ᱠᱚᱨᱮᱱᱟᱜ ᱫᱚ ᱵᱮᱥᱟᱜ ᱵᱟᱹᱲᱤᱡᱟᱜ ᱫᱚ ᱚᱱᱟ ᱤᱭᱟᱹ ᱠᱚᱜᱮ ᱟᱫᱚ ᱮᱱᱠᱷᱟᱱ ᱡᱚᱛᱚ ᱠᱷᱚᱱ ᱵᱮᱥᱟᱜ ᱫᱚ ᱟᱹᱛᱩ ᱨᱮᱜᱮ ᱥᱟᱱᱟᱢᱟᱜ ᱤᱭᱟᱹ ᱟᱹᱛᱩ ᱠᱚᱜᱮ ᱫᱤᱥᱚᱢ ᱠᱚᱜᱮ ᱵᱮᱥᱟ ᱟᱹᱛᱩ ᱫᱤᱥᱚᱢ ᱠᱚᱨᱮ ᱜᱮ ᱪᱟᱥ ᱠᱟᱹᱢᱤ ᱠᱚᱜᱮ ᱵᱮᱥᱟ ᱦᱩᱱᱟᱹᱝ ᱵᱚᱱ ᱥᱟᱱᱟᱢ ᱵᱟᱡᱟᱨ ᱨᱮᱵᱚ ᱥᱮᱱᱚᱜ ᱠᱟᱱᱟ ᱵᱟᱡᱟᱨ ᱫᱚ ᱚᱱᱟ

ᱦᱳᱭ

ᱦᱳᱭ ᱚ ᱟᱫᱚ ᱚᱱᱟᱢᱟ ᱟᱹᱠᱷᱨᱤᱧᱢᱟ ᱚᱱᱟᱢᱟ ᱦᱩᱭᱢᱟ ᱯᱩᱭᱥᱟᱹ ᱢᱟ ᱦᱩᱭᱩᱜ ᱜᱮ ᱟᱫᱚ ᱟᱫᱚ ᱚᱱᱠᱟ ᱜᱮᱵᱚᱱ ᱟᱹᱠᱷᱟᱨᱤᱧ ᱵᱟᱲᱟ ᱞᱮᱠᱷᱟᱱ ᱚᱱᱟᱛᱮᱜᱮ ᱱᱮᱛᱟᱨ ᱢᱟ ᱪᱟᱥ ᱠᱟᱹᱢᱤ ᱠᱚᱦᱚᱸ ᱚᱱᱮ ᱚᱱᱠᱟ ᱢᱮᱨᱚᱢ ᱰᱟᱹᱝᱨᱤ ᱵᱚ ᱟᱹᱠᱷᱟᱨᱤᱧ ᱞᱮᱠᱚ ᱠᱷᱟᱱ ᱪᱟᱥ ᱠᱟᱹᱢᱤ ᱠᱚᱦᱚᱸ ᱚᱱᱮ ᱚᱱᱠᱟ ᱚᱱᱟᱛᱮᱫᱚ ᱤᱭᱟᱹᱜ ᱠᱟᱱᱟ ᱦᱩᱲᱩ ᱠᱚᱦᱚᱸ ᱵᱟᱭ ᱦᱩᱭᱩᱜ ᱠᱟᱱ ᱛᱟᱵᱚᱱᱟ ᱜᱩᱨᱤᱡ ᱠᱷᱚᱛᱢᱟ ᱵᱚᱱ ᱪᱟᱵᱟᱭᱮᱫ ᱫᱚ ᱚᱱᱮ ᱚᱱᱟᱜᱮ ᱦᱳᱭ ᱟᱫᱚ

ᱦᱳᱭ ᱦᱳᱭ ᱴᱷᱤᱠᱟ ᱪᱟᱞᱟᱜ ᱠᱷᱟᱱ ᱫᱚ ᱦᱳᱭ ᱟᱹᱠᱷᱟᱨᱤᱧ ᱵᱟᱲᱟ ᱠᱟᱛᱮᱫ ᱯᱩᱭᱥᱟᱹ ᱵᱟᱭ ᱦᱩᱭᱩᱜ ᱠᱷᱟᱱ ᱫᱚᱟᱹᱠᱷᱟᱨᱤᱧᱮᱭᱟ ᱟᱹᱠᱷᱟᱨᱤᱧ ᱵᱟᱲᱟ ᱠᱟᱛᱮᱫ ᱪᱟᱞᱟᱜ ᱦᱩᱭᱩᱜ ᱜᱮᱭᱟ ᱱᱮ ᱦᱚᱸ ᱚᱱᱠᱟ ᱜᱮ ᱦᱳᱭ ᱦᱮᱸ ᱚ ᱦᱚᱸ ᱦᱳᱭ ᱢᱟ ᱦᱳᱭ ᱛᱚᱵᱮ ᱦᱳᱭ ᱦᱳᱭ